ᱤᱧᱟᱹᱜ ᱠᱩᱥᱤᱭᱟᱜ ᱡᱚᱢᱟᱜ ᱵᱤᱞᱤ ᱵᱤᱞᱤ ᱨᱮᱫᱚ ᱵᱷᱤᱴᱟᱢᱤᱱ ᱮ ᱢᱮᱱᱟᱜᱼᱟ ᱠᱟᱹᱢᱤ ᱨᱮᱱᱟᱜ ᱫᱟᱲᱮ ᱮᱢᱟᱭ ᱥᱚᱯᱛᱟᱦᱚ ᱨᱮ ᱯᱮ ᱫᱤᱱ ᱤᱧ ᱵᱤᱞᱤᱧ ᱡᱚᱢᱟ ᱢᱤᱫ ᱫᱤᱱ ᱫᱚ ᱵᱷᱟᱹᱡᱤ ᱠᱟᱛᱮᱜ ᱢᱤᱫ ᱫᱤᱱ ᱫᱚ ᱛᱤᱠᱤ ᱠᱟᱛᱮᱜ ᱢᱤᱫ ᱫᱤᱱ ᱫᱚ ᱩᱛᱩ ᱠᱟᱛᱮᱫ